ᱱᱚᱣᱟ ᱱᱚᱵᱮᱞ ᱥᱮ ᱜᱟᱢᱟᱢ ᱫᱚ ᱟᱹᱰᱤᱜᱮ ᱱᱟᱯᱟᱭ ᱜᱮᱭᱟ ᱪᱮᱫᱟᱜ ᱥᱮ ᱱᱚᱣᱟᱨᱮ ᱡᱟᱦᱟᱸ ᱜᱟᱢᱟᱢ ᱵᱷᱤᱛᱨᱤᱨᱮ ᱚᱞ ᱠᱚ ᱛᱟᱦᱮᱱᱟ ᱟᱹᱰᱤ ᱱᱟᱯᱟᱭ ᱯᱩᱥᱴᱟᱹᱣ ᱟᱨ ᱱᱤᱥᱴᱟᱹ ᱥᱟᱺᱦᱤᱡ ᱟᱹᱰᱤ ᱱᱟᱯᱟᱭ ᱛᱮ ᱚᱞ ᱛᱚᱞ ᱛᱟᱦᱮᱱᱟ ᱡᱟᱦᱟᱸᱭ ᱜᱮ ᱱᱚᱣᱟ ᱜᱟᱢᱟᱢ ᱥᱮ ᱱᱚᱵᱮᱞᱮ ᱯᱟᱲᱦᱟᱜᱼᱟ ᱟᱹᱰᱤ ᱪᱮᱦᱨᱟᱭ ᱤᱠᱟᱹᱣᱟ ᱪᱮᱫᱟᱜᱥᱮ ᱱᱚᱣᱟ ᱨᱮᱱᱟᱜ ᱜᱟᱜ ᱜᱟᱵᱟᱱ ᱟᱨ ᱨᱟᱥᱟ ᱟᱹᱰᱤ ᱪᱮᱦᱨᱟ ᱛᱩᱢᱟᱹᱞ ᱞᱮᱠᱷᱟᱱ ᱢᱚᱱᱮ ᱨᱮᱱᱟᱜ ᱡᱟᱦᱟᱸ ᱛᱮᱛᱟᱝ ᱠᱚ ᱚᱱᱟ ᱛᱮᱛᱟᱝ ᱪᱟᱵᱟ ᱩᱛᱟᱹᱨᱚᱜᱼᱟ ᱪᱮᱫᱟᱜ ᱥᱮ ᱟᱵᱚ ᱵᱚᱱ ᱵᱟᱰᱟᱭᱟ ᱧᱩᱛᱩᱢᱟᱱ ᱢᱤᱫ ᱤᱭᱩᱱᱤᱵᱷᱟᱨᱥᱤᱴᱤ ᱵᱤᱥᱥᱚ ᱵᱷᱟᱨᱚᱛᱤ ᱱᱚᱰᱮ ᱟᱵᱚ ᱡᱟᱦᱟᱸᱭ ᱵᱤᱥᱥᱚᱠᱚᱵᱤ ᱨᱚᱵᱤᱱᱫᱨᱚᱱᱟᱛᱷ ᱴᱷᱟᱹᱠᱩᱨ ᱵᱚᱱ ᱢᱮᱛᱟᱭ ᱱᱚᱜ ᱚᱝᱠᱟᱜᱮ ᱡᱟᱦᱟᱸ ᱟᱹᱰᱤ ᱜᱚᱞᱟᱝ ᱚᱱᱚᱬ ᱠᱚ ᱛᱩᱢᱟᱹᱞ ᱠᱟᱛᱮ ᱢᱤᱫᱴᱮᱡ ᱜᱟᱢᱟᱢ ᱥᱮ ᱱᱚᱵᱮᱞ ᱟᱠᱟᱨ ᱛᱮ ᱚᱞ ᱥᱚᱫᱚᱨ ᱞᱮᱫᱟᱭ ᱚᱱᱟ ᱱᱚᱵᱮᱞ ᱯᱩᱨᱚᱥᱠᱟᱨᱮ ᱧᱟᱢ ᱞᱮᱫᱟ ᱚᱱᱟ ᱫᱚ ᱵᱤᱥᱥᱚ ᱵᱷᱟᱨᱚᱛᱤ ᱨᱮᱱᱟᱜ ᱢᱤᱭᱩᱡᱟᱢ ᱨᱮ ᱢᱮᱱᱟᱜᱼᱟ ᱟᱹᱰᱤ ᱱᱟᱯᱟᱭ ᱟᱹᱰᱤ ᱪᱮᱦᱨᱟ ᱚᱞ ᱢᱮᱱᱟᱜᱼᱟ ᱚᱱᱟ ᱧᱮᱞ ᱠᱟᱛᱮ ᱜᱮ ᱤᱧ ᱫᱚ ᱱᱚᱣᱟ ᱟᱹᱰᱤ ᱱᱟᱯᱟᱭ ᱤᱧ ᱤᱠᱟᱹᱣ ᱠᱮᱫᱟ